ᱤᱧᱟᱹᱜ ᱮᱱᱮᱢ ᱞᱮᱠᱟᱛᱮ ᱥᱮᱨᱮᱧ ᱡᱩᱫᱤ ᱤᱧᱤᱧ ᱵᱟᱡᱟᱣᱟ ᱚᱱᱟ ᱥᱮᱨᱮᱧᱤᱧ ᱧᱮᱞᱟ ᱡᱮ ᱚᱱᱟ ᱥᱮᱨᱮᱧ ᱪᱮᱫᱞᱮᱠᱟ ᱚᱞᱟᱠᱟᱱᱟ ᱢᱟᱛᱚ ᱚᱱᱟ ᱥᱮᱨᱮᱧ ᱨᱮ ᱪᱮᱫ ᱧᱟᱢᱚᱜ ᱠᱟᱱᱟ ᱪᱮᱫ ᱥᱤᱠᱷᱱᱟᱹᱛ ᱧᱟᱢᱚᱜ ᱠᱟᱱᱟ ᱚᱱᱟ ᱟᱨ ᱪᱮᱫ ᱥᱤᱠᱷᱱᱟᱹᱛ ᱧᱟᱢᱚᱜ ᱠᱟᱱᱟ ᱚᱱᱟ ᱥᱮᱨᱮᱧ ᱨᱮ ᱪᱮᱫ ᱪᱮᱫ ᱚᱱᱟ ᱤᱭᱟᱹ ᱢᱮᱱᱟᱜᱼᱟ ᱡᱮ ᱚᱱᱟ ᱥᱮᱨᱮᱧ ᱨᱮ ᱪᱮᱫ ᱚᱱᱠᱟ ᱥᱤᱠᱷᱱᱟᱹᱛ ᱢᱮᱱᱟᱜᱼᱟ ᱡᱮ ᱟᱵᱚ ᱥᱟᱶᱛᱟ ᱞᱟᱹᱜᱤᱫ ᱤᱧ ᱞᱟᱹᱜᱤᱫ ᱭᱟᱛᱚ ᱦᱩᱭ ᱫᱟᱲᱮᱭᱟᱜᱼᱟ ᱥᱟᱶᱛᱟ ᱞᱟᱹᱜᱤᱫ ᱚᱱᱟ ᱥᱮᱨᱮᱧ ᱱᱟᱯᱟᱭᱟ ᱥᱮ ᱵᱟᱭ ᱱᱟᱯᱟᱭᱟ ᱵᱮᱥ ᱥᱮ ᱚᱱᱟ ᱥᱮᱨᱮᱧ ᱪᱟᱨᱭᱟᱛᱮ ᱵᱮᱥ ᱩᱫᱫᱮᱥᱥᱚ ᱪᱟᱞᱟᱜ ᱠᱟᱱᱟ ᱥᱮ ᱵᱟᱭ ᱪᱟᱞᱟᱜ ᱠᱟᱱᱟ ᱤᱧᱟᱹᱜ ᱮᱱᱮᱢ ᱞᱮᱠᱟᱛᱮ ᱤᱧ ᱫᱚ ᱚᱱᱠᱟᱱᱟᱜ ᱥᱮᱨᱮᱧ ᱤᱧ ᱵᱟᱪᱷᱟᱣᱟ ᱚᱝᱠᱟᱱ ᱥᱮᱨᱮᱧᱤᱧ ᱵᱟᱪᱷᱟᱣᱟ ᱡᱮᱢᱚᱱ ᱚᱱᱟ ᱥᱮᱨᱮᱧ ᱡᱟᱨᱭᱟ ᱛᱮ ᱚᱱᱟ ᱢᱚᱛᱞᱚᱵᱽ ᱵᱮᱥ ᱦᱩᱫᱤᱥ ᱥᱮᱫ ᱪᱟᱞᱟᱜ ᱢᱟᱨᱤ ᱟᱨ ᱚᱱᱟ ᱚᱱᱟ ᱵᱮᱥ ᱥᱮ ᱩᱫᱽᱜᱟᱹᱣ ᱠᱚ ᱧᱟᱢ ᱢᱟᱨᱮ ᱚᱱᱟ ᱥᱮᱨᱮᱧ ᱡᱟᱨᱭᱟ ᱛᱮ ᱩᱫᱽᱜᱟᱹᱣ ᱠᱚ ᱧᱟᱢ ᱢᱟᱨᱮ ᱱᱟᱯᱟᱭ ᱦᱚᱨ ᱰᱟᱦᱟᱨ ᱛᱮᱠᱚ ᱪᱟᱞᱟᱜ ᱢᱟᱨᱮ ᱚᱱᱠᱟᱱᱟᱜ ᱢᱟᱛᱚ ᱚᱱᱠᱟ ᱡᱟᱦᱟᱸ ᱥᱤᱠᱷᱱᱟᱹᱛ ᱧᱟᱢ ᱞᱮᱠᱟᱱᱟᱜ ᱚᱱᱟ ᱥᱮᱨᱮᱧ ᱤᱧᱫᱩᱧ ᱵᱟᱪᱷᱟᱣᱟ ᱚᱱᱠᱟᱣᱟᱜ ᱥᱮᱨᱮᱧ ᱤᱧᱫᱩᱧ ᱵᱟᱪᱷᱟᱣᱟ ᱚᱱᱠᱟᱱ ᱥᱮᱨᱮᱧ ᱵᱟᱪᱷᱟᱣ ᱵᱟᱪᱷᱟᱣᱟᱹᱧ ᱟᱨ ᱚᱱᱟ ᱥᱮᱨᱮᱧ ᱛᱮ ᱡᱚᱛᱚ ᱦᱚᱲ ᱟᱹᱰᱤ ᱱᱟᱯᱟᱭ ᱥᱤᱠᱷᱱᱟᱹᱛ ᱠᱚ ᱧᱟᱢ ᱢᱟᱨᱮ ᱚᱱᱠᱟ ᱤᱧᱟᱹᱜ ᱮᱱᱮᱢ ᱞᱮᱠᱟ ᱛᱮᱫᱚ ᱤᱧ ᱫᱚ ᱚᱱᱠᱟᱱᱟᱜ ᱥᱮᱨᱮᱧ ᱤᱧ ᱵᱟᱪᱷᱟᱣᱟ ᱟᱨ ᱟᱨ ᱚᱱᱟ ᱥᱮᱨᱮᱧ ᱢᱚᱡᱽ ᱦᱚᱲ ᱠᱚ ᱟᱴᱠᱟᱨ ᱢᱟᱨᱮ ᱚᱱᱠᱟᱱᱟᱜ ᱥᱮᱨᱮᱧᱤᱧ ᱵᱟᱪᱷᱟᱣᱟ ᱚᱱᱮ ᱚᱱᱠᱟᱱ ᱱᱟᱯᱟᱭ ᱥᱮᱨᱮᱧᱤᱧ ᱵᱟᱪᱷᱟᱣᱟ